ᱤᱧ ᱥᱩᱱᱟᱹᱨᱟᱢ ᱦᱟᱸᱥᱫᱟ ᱢᱤᱫᱴᱮᱡ ᱵᱮᱯᱟᱨᱤ ᱢᱮᱱᱛᱮᱫ ᱠᱚ ᱩᱨᱩᱢᱤᱧᱟ ᱡᱟᱦᱟᱸᱭ ᱤᱧ ᱥᱤᱢ ᱢᱮᱨᱚᱢ ᱰᱟᱹᱝᱨᱤ ᱥᱩᱠᱨᱤᱦᱚᱧ ᱵᱮᱯᱟᱨ ᱠᱚᱣᱟ ᱟᱨ ᱵᱮᱯᱟᱨ ᱨᱮᱱᱟᱜ ᱱᱤᱭᱚᱢ ᱦᱩᱭᱮᱱᱟ ᱢᱤᱫᱼᱵᱟᱨ ᱯᱩᱭᱥᱟᱹ ᱠᱚᱢᱛᱮ ᱦᱟᱛᱟᱣᱮᱢᱮ ᱟᱨ ᱦᱟᱴᱨᱮ ᱚᱱᱟ ᱠᱷᱚᱱ ᱢᱤᱫᱼᱵᱟᱨ ᱞᱟᱯᱷᱟ ᱠᱟᱛᱮᱫ ᱟᱹᱠᱷᱨᱤᱧᱮ ᱢᱮ ᱚᱱᱟᱜᱮ ᱵᱮᱯᱟᱨᱤ ᱨᱮᱱᱟᱜ ᱱᱤᱭᱚᱢ ᱫᱚ ᱠᱟᱱᱟ ᱠᱟᱱᱟ ᱚᱱᱟ ᱠᱷᱟᱹᱛᱤᱨᱛᱮ ᱤᱧ ᱟᱹᱛᱩᱼᱟᱹᱛᱩ ᱥᱮᱱ ᱠᱟᱛᱮᱫ ᱦᱚᱲ ᱠᱟᱛᱷᱟᱛᱮ ᱨᱤᱡᱷᱟᱹᱣ ᱠᱟᱛᱮᱫ ᱦᱟᱛᱟᱣ ᱦᱩᱭᱩᱜᱼᱟ ᱟᱨ ᱠᱟᱛᱷᱟᱨᱮ ᱩᱱᱤ ᱢᱮᱛᱟᱭ ᱢᱮ ᱛᱤᱱᱟᱹᱜ ᱛᱮᱢ ᱟᱹᱠᱷᱨᱤᱧ ᱠᱚᱣᱟ ᱪᱮᱫ ᱞᱮᱠᱟᱢ ᱫᱟᱢ ᱟᱠᱟᱫ ᱠᱚᱣᱟ ᱟᱨ ᱪᱮᱫ ᱞᱮᱠᱟᱢ ᱮᱢᱚᱜᱼᱟ ᱟᱨ ᱡᱟᱦᱟᱸᱞᱮᱠᱟ ᱥᱤᱢ ᱨᱮᱫᱚ ᱛᱩᱯᱩᱫᱟᱭ ᱥᱮ ᱵᱟᱭ ᱛᱩᱯᱩᱫᱟ ᱛᱤᱱᱟᱹᱜ ᱛᱟᱢ ᱳᱡᱚᱱ ᱢᱮᱱᱟᱜᱼᱟ ᱚᱱᱟ ᱦᱤᱥᱟᱹᱵᱽᱛᱮ ᱦᱟᱛᱟᱣ ᱦᱩᱭᱩᱜᱼᱟ ᱟᱨ ᱢᱮᱨᱚᱢ ᱦᱚᱸ ᱛᱤᱱᱟᱹᱜ ᱳᱡᱚᱱ ᱢᱮᱱᱟᱜᱼᱟ ᱛᱤᱱᱟᱹᱜ ᱡᱤᱞᱟᱭ ᱛᱤᱱᱟᱹᱜ ᱪᱮᱫᱞᱮᱠᱟ ᱫᱟᱢᱚᱜᱟᱭ ᱚᱱᱟ ᱦᱤᱥᱟᱹᱵᱽ ᱦᱟᱛᱟᱣ ᱦᱩᱭᱩᱜᱼᱟ ᱠᱤᱪᱷᱩ ᱠᱤᱪᱷᱩ ᱵᱟᱨᱼᱯᱮ ᱯᱩᱭᱥᱟᱹ ᱠᱚᱢᱛᱮ ᱦᱟᱛᱟᱣ ᱮᱢᱮ ᱟᱨ ᱚᱱᱟ ᱦᱟᱴᱨᱮ ᱥᱮᱱ ᱠᱟᱛᱮᱫ ᱟᱹᱠᱷᱨᱤᱧᱮᱢᱮ ᱚᱱᱟᱜᱮ ᱵᱮᱯᱟᱨᱤ ᱨᱮᱱᱟᱜ ᱱᱤᱭᱚᱢ ᱫᱚ ᱟᱨ ᱡᱟᱦᱟᱸᱞᱮᱠᱟ ᱰᱟᱹᱝᱨᱤ ᱨᱮᱱᱟᱜ ᱠᱟᱛᱷᱟ ᱰᱟᱹᱝᱨᱤᱦᱚᱸ ᱡᱟᱦᱟᱸᱭ ᱰᱟᱹᱝᱨᱤ ᱵᱩᱭᱥᱚᱞᱩᱭ ᱮᱱᱟᱭ ᱩᱱᱤ ᱥᱚᱢᱚᱭ ᱥᱮᱴᱮᱨ ᱞᱮᱱᱠᱷᱟᱱ ᱩᱱᱠᱩᱦᱚᱸ ᱪᱟᱹᱥᱤ ᱦᱚᱸᱠᱚ ᱟᱹᱠᱷᱨᱤᱧ ᱠᱚᱣᱟ ᱟᱨ ᱤᱧᱦᱚᱸ ᱥᱮᱱ ᱠᱟᱛᱮᱫ ᱡᱟᱦᱟᱸᱭ ᱥᱮᱬᱟ ᱰᱟᱹᱝᱨᱤ ᱛᱟᱠᱚ ᱢᱮᱱᱟᱜ ᱠᱚᱣᱟ ᱩᱱᱠᱩ ᱤᱧ ᱦᱩᱰᱤᱧ ᱰᱟᱹᱝᱨᱤᱧ ᱮᱢᱟ ᱠᱚᱣᱟ ᱡᱟᱦᱟᱸᱭ ᱠᱤ ᱟᱨᱦᱚᱸ ᱢᱚᱬᱮ ᱛᱩᱨᱩᱭ ᱥᱮᱨᱢᱟ ᱫᱚᱥ ᱥᱟᱞᱮ ᱥᱤᱭᱟᱭ ᱟᱨ ᱩᱱᱤ ᱴᱷᱮᱱ ᱠᱷᱚᱱ ᱥᱮᱬᱟ ᱰᱟᱹᱝᱨᱤ ᱞᱟᱫᱟ ᱯᱩᱭᱥᱟᱹ ᱮᱢ ᱠᱟᱛᱮᱫ ᱤᱧᱤᱧ ᱦᱟᱛᱟᱣᱮᱭᱟ ᱟᱨ ᱚᱱᱟᱜᱮ ᱤᱧ ᱵᱟᱡᱟᱨ ᱨᱤᱧ ᱟᱹᱠᱷᱨᱤᱧᱟ ᱟᱨ ᱚᱱᱟ ᱤᱧ ᱵᱟᱨᱼᱯᱮ ᱞᱟᱯᱷᱟ ᱯᱩᱭᱥᱟᱹᱧ ᱠᱟᱢᱟᱣᱟ ᱚᱱᱟ ᱢᱮᱱᱛᱮᱫ ᱤᱧᱫᱚ ᱵᱮᱯᱟᱨᱤ ᱢᱮᱱᱛᱮᱠᱚ ᱩᱨᱩᱢᱤᱧᱟᱹ